ᱦᱮᱞᱳ ᱦᱮᱸ ᱚᱠᱚᱭᱮᱢ ᱢᱮᱱᱮᱫᱼᱟ ᱟᱪᱪᱷᱟ ᱚᱠᱟ ᱚᱠᱟ ᱦᱳᱴᱮᱞ ᱠᱷᱚᱱᱮᱢ ᱞᱟᱹᱭᱮᱫᱼᱟ ᱟᱪᱪᱷᱟ ᱟᱪᱪᱷᱟ ᱟᱪᱪᱷᱟ ᱛᱚ ᱤᱧᱟᱹᱜ ᱧᱩᱛᱩᱢ ᱫᱚ ᱦᱩᱭᱩᱜ ᱠᱟᱱᱟ ᱯᱨᱤᱭᱟᱝᱠᱟ ᱴᱩᱰᱩ ᱟᱨ ᱤᱧᱫᱚ ᱢᱤᱫᱴᱤᱡ ᱵᱷᱤᱡᱤᱴᱟᱨ ᱠᱟᱹᱱᱟᱹᱧ ᱤᱧᱫᱚ ᱫᱤᱥᱚᱢ ᱫᱚᱥᱚᱢ ᱤᱧ ᱫᱟᱬᱟᱱᱟ ᱚᱱᱟ ᱦᱳᱴᱮᱞ ᱱᱟᱣᱟ ᱦᱳᱴᱮᱞ ᱚᱱᱟ ᱠᱚᱨᱮ ᱛᱩᱞᱟᱹ ᱡᱚᱠᱷᱟᱭᱟᱹᱧ ᱚᱠᱟᱨᱮ ᱵᱮᱥ ᱵᱮᱥᱟᱜ ᱡᱚᱢ ᱧᱩ ᱠᱚ ᱧᱟᱢᱚᱜ ᱠᱟᱱᱟ ᱟᱨ ᱚᱠᱟ ᱦᱳᱴᱮᱞ ᱨᱮᱫᱚ ᱚᱠᱟᱞᱮᱠᱟᱱᱟᱜ ᱠᱚ ᱡᱚᱢᱟᱜ ᱠᱚ ᱧᱟᱢᱚᱜᱼᱟ ᱚᱱᱟ ᱠᱩᱧ ᱠᱩᱞᱤ ᱵᱩᱡᱷᱟᱹᱣ ᱟᱜᱩ ᱠᱚᱣᱟ ᱟᱨ ᱚᱱᱟ ᱵᱟᱫ ᱨᱮᱧ ᱞᱟᱹᱭᱟᱠᱚᱣᱟ ᱦᱚᱲ ᱠᱚ ᱮᱱᱠᱷᱟᱱ ᱢᱟᱥᱮ ᱛᱚᱵᱮ ᱞᱟᱹᱭᱢᱮ ᱟᱯᱮᱭᱟᱜ ᱦᱳᱴᱮᱞ ᱨᱮ ᱪᱮᱫ ᱪᱮᱫ ᱠᱚ ᱡᱚᱢᱟᱜ ᱠᱚ ᱧᱟᱢᱚᱜᱼᱟ ᱟᱪᱪᱷᱟ ᱟᱪᱪᱷᱟ ᱦᱳᱭ ᱟᱪᱪᱷᱟ ᱴᱷᱤᱠ ᱜᱮᱭᱟ ᱦᱳᱭ ᱟᱨ ᱠᱳᱞᱰᱨᱤᱝᱥ ᱠᱚᱫᱚᱯᱮ ᱫᱚᱦᱚ ᱠᱟᱜᱼᱟ ᱥᱮ ᱵᱟᱝᱼᱟ

ᱟᱪᱪᱷᱟ ᱟᱪᱪᱷᱟ ᱟᱪᱪᱷᱟ ᱚᱱᱟ ᱠᱚᱢᱟ ᱴᱷᱤᱠ ᱜᱮᱭᱟ ᱟᱫᱚ ᱤᱥᱤᱱ ᱫᱚᱦᱚ ᱠᱟᱛᱮ ᱵᱟᱥᱠᱮᱭᱟᱜ ᱯᱮ ᱮᱢᱟᱦᱟᱞᱮᱭᱟ ᱥᱮ ᱨᱚᱠᱟ ᱨᱚᱠᱟ ᱤᱥᱤᱱ ᱠᱟᱛᱮ ᱜᱮᱯᱮ ᱮᱢᱟᱣᱟᱠᱚᱣᱟ ᱟᱪᱪᱷᱟ ᱛᱟᱡᱟ ᱛᱟᱡᱟ ᱢᱟᱱᱮ ᱵᱟᱥᱠᱮᱭᱟᱜ ᱫᱚ ᱵᱟᱯᱮ ᱫᱚᱦᱚᱭᱟ ᱦᱮᱸ ᱟᱹᱰᱤ ᱵᱷᱟᱹᱜᱤ ᱜᱮ ᱮᱱᱠᱷᱟᱱ ᱟᱨ ᱟᱯᱮᱭᱟᱜ ᱦᱳᱴᱮᱞ ᱨᱮ ᱡᱟᱦᱟᱸ ᱞᱮᱠᱟᱱ ᱮᱥᱯᱮᱥᱟᱞ ᱯᱟᱴᱤ ᱢᱟᱱᱟᱣ ᱞᱟᱹᱜᱤᱫ ᱠᱚ ᱦᱮᱱᱟᱜᱼᱟ ᱚᱱ ᱡᱟᱭᱜᱟ ᱠᱚ ᱦᱮᱱᱟᱜᱼᱟ ᱡᱟᱦᱟᱸ ᱞᱮᱠᱟ ᱚᱲᱟᱜ ᱦᱚᱲ ᱠᱚ ᱥᱟᱞᱟᱜ ᱦᱮᱸ ᱦᱮᱸ ᱚᱲᱟᱜ ᱦᱚᱲᱠᱚ ᱥᱟᱶ ᱥᱮᱱ ᱠᱟᱛᱮᱱ ᱚᱸᱰᱮ ᱡᱚᱢ ᱧᱩ ᱫᱟᱲᱮᱭᱟᱜᱼᱟ ᱞᱮ ᱚᱱᱠᱟᱱᱟᱜ ᱵᱮᱵᱚᱥᱛᱷᱟ ᱦᱚᱸ ᱢᱮᱱᱟᱜᱼᱟ ᱟᱪᱪᱷᱟ ᱦᱳᱭ ᱟᱨ ᱚᱱᱟ ᱥᱩᱨ ᱨᱮ ᱧᱮᱞ ᱡᱚᱝ ᱞᱮᱠᱟᱱᱟᱜ ᱢᱮᱱᱟᱜᱼᱟ ᱟᱯᱮᱭᱟᱜ ᱦᱳᱴᱮᱞ ᱵᱷᱤᱛᱤᱨ ᱨᱮ ᱡᱟᱦᱟᱸ ᱞᱮᱠᱟ ᱚᱱᱮ ᱳᱣᱟᱴᱟᱨ ᱯᱟᱨᱠ ᱟᱪᱪᱷᱟ ᱟᱪᱪᱷᱟ ᱟᱪᱪᱷᱟ ᱛᱟᱦᱚᱞᱮ ᱟᱹᱰᱤ ᱵᱷᱟᱹᱜᱤ ᱜᱮᱭᱟ ᱟᱹᱰᱤ ᱟᱸᱡᱚᱢ ᱛᱮ ᱟᱹᱰᱤ ᱠᱩᱥᱤᱜᱮᱧ ᱵᱩᱡᱷᱟᱹᱣ ᱠᱮᱫᱼᱟ ᱛᱚᱵᱮ ᱢᱤᱫ ᱫᱤᱱ ᱦᱤᱞᱳᱜ ᱥᱮᱱ ᱦᱤᱡᱩᱜᱼᱟ ᱟᱨ ᱟᱯᱮ ᱦᱳᱴᱮᱞ ᱨᱮᱱᱟᱝ ᱡᱚᱢ ᱧᱩ ᱡᱚᱢ ᱵᱤᱰᱟᱹᱣ ᱟᱹᱜᱩᱭᱟᱹᱧ ᱪᱮᱫ ᱞᱮᱠᱟᱯᱮ ᱮᱢᱚᱜᱼᱟ ᱴᱷᱤᱠ ᱜᱮᱭᱟ ᱛᱚᱵᱮ ᱤᱱᱠᱟᱹ ᱜᱮᱞᱟᱝ ᱠᱟᱛᱷᱟᱜᱼᱟ ᱤᱱᱠᱟᱹ ᱜᱮᱞᱟᱝ ᱠᱟᱛᱷᱟᱜᱼᱟ ᱧᱟᱯᱟᱢ ᱟᱵᱚᱱ ᱦᱟᱸᱜ ᱦᱳᱴᱮᱞ ᱨᱮᱜᱮ ᱴᱷᱤᱠ ᱜᱮᱭᱟ ᱥᱮ